ᱥᱟᱫᱷᱟᱨᱚᱱ ᱢᱟᱦᱟ ᱯᱷᱟᱨᱪᱟ ᱞᱟᱹᱜᱤᱫ ᱤᱧᱟᱹᱜ ᱟᱹᱛᱩ ᱚᱲᱟᱜ ᱨᱮ ᱥᱟᱱᱟᱢ ᱨᱮᱱ ᱟᱹᱛᱩ ᱨᱮᱱ ᱠᱚ ᱢᱚᱬᱮ ᱦᱚᱲ ᱢᱚᱬᱮ ᱦᱚᱲ ᱠᱚ ᱤᱫᱤ ᱠᱟᱛᱮᱫ ᱢᱟᱹᱡᱷᱤ ᱵᱟᱵᱟ ᱯᱟᱨᱟᱱᱤᱠ ᱱᱩᱠᱩ ᱢᱤᱫᱴᱟᱝ ᱵᱳᱭᱴᱷᱚᱠ ᱠᱚ ᱫᱚᱦᱚ ᱞᱮᱫᱟ ᱫᱚᱦᱚ ᱠᱟᱛᱮᱫ ᱡᱟᱦᱟᱸ ᱫᱚ ᱟᱛᱳ ᱯᱟᱲᱟ ᱨᱮ ᱫᱩᱥᱚᱱᱚᱜ ᱠᱟᱱᱟ ᱚᱱᱟ ᱫᱩᱥᱚᱱ ᱥᱟᱹᱜᱤᱧ

ᱡᱮᱢᱚᱱ ᱯᱮᱞᱟᱥᱴᱤᱠ ᱱᱚᱝᱨᱟ ᱫᱟᱜ ᱱᱚᱶᱟ ᱠᱚ ᱥᱟᱱᱟᱢ ᱠᱚᱜᱮ ᱡᱟᱛᱮ ᱚᱯᱚᱪᱚᱭ ᱵᱚᱱᱫᱚᱜ ᱢᱟ ᱤᱱᱟᱹ ᱞᱟᱹᱜᱤᱫ ᱜᱮ ᱫᱩᱲᱩᱵ ᱦᱚᱦᱚ ᱠᱟᱛᱮᱫ ᱥᱟᱱᱟᱢ ᱟᱛᱳ ᱨᱮᱱ ᱦᱚᱲ ᱟᱛᱮᱫ ᱱᱚᱶᱟ ᱠᱟᱹᱢᱤ ᱯᱷᱟᱨᱪᱟ ᱤᱫᱤᱭ ᱦᱩᱭᱩᱜᱼᱟ ᱩᱯᱚᱠᱟᱨᱤ ᱫᱚ ᱱᱤᱝᱠᱟᱹ ᱜᱮ ᱱᱤᱛᱚᱝ ᱫᱚ ᱟᱹᱰᱤ ᱟᱭᱢᱟ ᱨᱳᱜ ᱦᱟᱹᱡᱩᱜ ᱠᱟᱱᱟ ᱡᱟᱦᱟᱸ ᱫᱚ ᱫᱟᱜ ᱠᱷᱚᱡ ᱱᱚᱝᱜᱨᱟ ᱫᱟᱜ ᱠᱷᱚᱡ ᱡᱤᱵᱟᱱᱩ ᱠᱚ ᱯᱟᱨᱪᱟᱜ ᱠᱟᱱᱟ ᱩᱱᱠᱩ ᱫᱩᱥᱚᱱ ᱮᱫᱟᱠᱚ ᱩᱱᱠᱩ ᱡᱟᱛᱮ ᱟᱞᱚ ᱠᱚ ᱦᱮᱡ ᱫᱟᱲᱮᱜ ᱢᱟ ᱚᱱᱟ ᱞᱟᱹᱜᱤᱫ ᱨᱟᱱ ᱫᱚᱠᱟᱱ ᱠᱷᱚᱱ ᱟᱹᱜᱩ ᱠᱟᱛᱮᱫ ᱯᱷᱤᱱᱟᱭᱤᱞ ᱠᱚ ᱥᱮ ᱱᱚᱝᱠᱟ ᱡᱟᱹᱛᱤᱭᱚ ᱵᱮᱵᱚᱦᱟᱨ ᱦᱩᱭᱩᱜᱼᱟ ᱵᱮᱵᱚᱦᱟᱨ ᱞᱮᱠᱷᱟᱡ ᱜᱮ ᱩᱱᱠᱩ ᱡᱤᱵᱟᱱᱩ ᱠᱚ ᱱᱚᱥᱴᱚᱜ ᱟᱠᱚ ᱟᱵᱚ ᱟᱹᱛᱩ ᱯᱟᱲᱟ ᱨᱮ ᱡᱟᱸᱦᱟᱭ ᱫᱚ ᱨᱳᱜ ᱟᱞᱚ ᱪᱷᱚᱲᱟᱜ ᱢᱟ ᱱᱤᱭᱟᱹ ᱞᱟᱹᱜᱤᱫ ᱜᱮᱞᱮ ᱯᱷᱟᱨᱪᱟ ᱫᱩᱲᱩᱵ